ᱟᱞᱮ ᱴᱚᱴᱷᱟ ᱨᱮᱫᱚ ᱢᱟᱴᱷ ᱠᱚᱨᱮ ᱫᱚ ᱦᱩᱲᱩ ᱟᱨ ᱡᱚᱸᱰᱨᱟ ᱠᱚᱜᱮ ᱰᱷᱮᱨ ᱫᱚᱞᱮ ᱪᱟᱥᱚᱜᱼᱟ ᱢᱟᱱᱮ ᱯᱚᱨᱛᱷᱚᱢᱨᱮ ᱥᱤ ᱞᱟᱦᱟᱭ ᱦᱩᱭᱩᱜᱼᱟ ᱡᱚᱸᱰᱨᱟ ᱪᱟᱥ ᱞᱟᱹᱜᱤᱫ ᱫᱚ ᱛᱟᱨᱯᱚᱨᱮ ᱤᱛᱟᱹ ᱟᱹᱜᱩ ᱠᱟᱛᱮᱫ ᱟᱨᱦᱚᱸ ᱥᱟᱦᱟᱨᱠᱚ ᱮᱨ ᱠᱟᱛᱮᱫ ᱥᱤ ᱠᱟᱛᱮᱫ ᱡᱚᱸᱰᱨᱟ ᱨᱚᱦᱚᱭ ᱦᱩᱭᱩᱜᱼᱟ ᱡᱚᱸᱰᱨᱟ ᱡᱟᱱᱟᱢ ᱠᱟᱛᱮᱫ ᱱᱟᱥᱮᱭᱟᱜ ᱞᱟᱹᱴᱩ ᱧᱚᱜᱚᱼᱟ ᱛᱟᱯᱚᱨᱮ ᱫᱟᱜ ᱮᱢᱟᱜ ᱦᱩᱭᱩᱜᱼᱟ ᱤᱱᱟᱹ ᱯᱚᱨᱮᱫᱚ ᱤᱭᱩᱨᱤᱭᱟ ᱥᱟᱦᱟᱨ ᱪᱷᱤᱴᱟᱹᱣ ᱦᱩᱭᱩᱜᱼᱟ ᱚᱱᱟ ᱪᱷᱤᱴᱟᱹᱣ ᱢᱟᱱᱮ ᱠᱤᱪᱟᱷᱩ ᱫᱤᱱ ᱦᱩᱭ ᱠᱟᱛᱮᱫ ᱟᱨᱦᱚᱸ ᱫᱟᱜᱟᱜ ᱦᱩᱭᱩᱜᱼᱟ ᱡᱚᱠᱷᱚᱱ ᱧᱮᱞᱚᱜ ᱠᱟᱱᱟ ᱡᱮ ᱠᱷᱮᱛ ᱨᱚᱦᱚᱲ ᱧᱚᱜᱼᱱᱟ ᱛᱚᱠᱷᱚᱱ ᱫᱚ ᱫᱟᱜᱟᱜ ᱦᱩᱭᱩᱜᱼᱟ ᱛᱳ ᱫᱟᱜ ᱵᱟᱲᱟ ᱠᱟᱛᱮᱫ ᱟᱨᱦᱚᱸ ᱥᱟᱦᱟᱨ ᱮᱢᱟᱜ ᱦᱩᱭᱩᱜᱼᱟ ᱡᱮᱢᱚᱱ ᱰᱤ ᱮ ᱯᱤ ᱯᱚᱴᱟᱥ ᱠᱚ ᱮᱢᱟᱱ ᱛᱮᱭᱟᱜ ᱥᱟᱦᱟᱨᱠᱚ ᱟᱨ ᱡᱚᱠᱷᱚᱱ ᱧᱮᱞ ᱧᱮᱞ ᱵᱟᱲᱟ ᱠᱟᱛᱮᱫ ᱡᱮ ᱛᱤᱡᱩ ᱠᱚᱠᱚ ᱞᱟᱜᱟᱣ ᱞᱮᱱᱠᱷᱟᱱ ᱩᱱᱡᱚᱠᱷᱮᱡ ᱫᱚ ᱵᱤᱥᱠᱚ ᱮᱥᱯᱨᱮᱭ ᱦᱩᱭᱩᱜᱼᱟ ᱩᱝᱠᱩ ᱛᱤᱡᱩ ᱫᱟᱹᱲ ᱞᱟᱹᱜᱤᱫ ᱟᱨ ᱤᱱᱟᱹ ᱠᱟᱛᱮᱫ ᱫᱚ ᱟᱨᱦᱚᱸ ᱫᱟᱜ ᱫᱚᱨᱠᱟᱨᱚᱜ ᱠᱷᱟᱱᱫᱚ ᱫᱟᱜᱟᱜ ᱦᱩᱭᱩᱜᱼᱟ ᱛᱟᱭᱚᱢᱛᱮ ᱜᱟᱫᱟᱨ ᱧᱚᱜ ᱠᱟᱛᱮᱫ ᱫᱚ ᱫᱟᱜ ᱞᱟᱜᱟᱜᱼᱟ ᱢᱤᱫ ᱫᱷᱮᱡᱫᱟᱣ ᱛᱟᱨᱯᱚᱨᱮ ᱛᱟᱭᱚᱢᱛᱮ ᱵᱤᱞᱤ ᱠᱟᱛᱮᱫ ᱫᱚ ᱤᱭᱟᱹᱭ ᱢᱟᱜᱽ ᱦᱩᱭᱩᱜᱼᱟ ᱢᱟᱜ ᱠᱟᱛᱮᱫ ᱫᱚ ᱢᱟᱱᱮ ᱚᱲᱟᱜ ᱥᱮᱫ ᱟᱹᱜᱩ ᱠᱟᱛᱮᱫ ᱢᱟᱸᱰᱟᱭ ᱦᱩᱭᱩᱜᱼᱟ ᱢᱮᱥᱤᱱᱛᱮ ᱢᱮᱥᱤᱱᱛᱮ ᱢᱟᱸᱰᱟ ᱠᱟᱛᱮᱫ ᱫᱚ ᱟᱹᱠᱷᱨᱤᱧ ᱠᱟᱛᱮᱫ ᱟᱭᱢᱟ ᱯᱚᱭᱥᱟ ᱦᱩᱭᱩᱜ ᱛᱟᱞᱮᱭᱟ ᱚᱸᱰᱮ ᱠᱷᱚᱱᱜᱮ